ᱟᱞᱮ ᱚᱲᱟᱜ ᱥᱩᱨ ᱨᱮ ᱟᱭᱢᱟ ᱜᱟᱱ ᱫᱟᱨᱮ ᱢᱮᱱᱟᱜᱼᱟ ᱟᱭᱢᱟ ᱞᱮᱠᱟᱱ ᱪᱮᱬᱮ ᱠᱚ ᱦᱤᱡᱩᱜᱼᱟ ᱢᱮᱱᱠᱷᱟᱱ ᱩᱱᱠᱩ ᱨᱤᱡᱷᱟᱹᱣ ᱞᱟᱹᱜᱤᱫ ᱛᱮ ᱟᱵᱚ ᱡᱟᱦᱟᱸ ᱡᱚᱢ ᱡᱚᱢᱟᱜ ᱠᱚ ᱦᱤᱨᱤᱡ ᱠᱟᱜ ᱟ ᱵᱚᱱ ᱥᱮ ᱦᱤᱨᱤᱡ ᱯᱟᱹᱨᱤᱡ ᱠᱚᱜᱼᱟ ᱚᱱᱟ ᱧᱮᱞ ᱛᱮ ᱩᱱᱠᱩ ᱨᱤᱡᱷᱟᱹᱣ ᱛᱮ ᱚᱸᱰᱮ ᱠᱚ ᱦᱤᱡᱩᱜᱼᱟ ᱟᱨ ᱡᱮᱢᱚᱱ ᱯᱟᱣᱨᱟ ᱟᱵᱚ ᱴᱚᱝ ᱵᱚᱱ ᱟᱠᱟᱭᱟ ᱩᱱᱠᱩ ᱚᱱᱟ ᱧᱮᱞ ᱛᱮ ᱥᱮ ᱠᱩᱥᱤ ᱛᱮ ᱚᱸᱰᱮ ᱠᱚ ᱦᱤᱡᱩᱜ ᱜᱮᱭᱟ ᱛᱟᱦᱮᱱᱟᱠᱚ ᱟᱨ ᱫᱟᱜ ᱫᱟᱜ ᱡᱮᱢᱚᱱ ᱟᱵᱚ ᱪᱩᱠᱟᱹᱜ ᱥᱮ ᱮᱢᱱᱤ ᱨᱟᱹᱯᱩᱫ ᱴᱩᱠᱩᱡ ᱠᱚᱨᱮ ᱥᱮ ᱮᱢᱟᱱ ᱛᱮᱫ ᱠᱚᱨᱮ ᱛᱟᱦᱮᱱ ᱜᱮᱭᱟ ᱫᱟᱜ ᱩᱱᱠᱩ ᱪᱮᱬᱮ ᱪᱩᱯᱲᱤᱜ ᱞᱟᱹᱜᱤᱫ ᱵᱟᱠᱷᱨᱟ ᱛᱮ ᱫᱚᱦᱚ ᱠᱟᱜ ᱜᱮᱭᱟ ᱵᱚᱱ